ᱤᱧ ᱡᱟᱦᱟᱸ ᱛᱤᱥ ᱥᱠᱩᱴᱤᱧ ᱪᱟᱞᱟᱣᱟ ᱭᱟ ᱵᱟᱭᱤᱠᱤᱧ ᱪᱟᱞᱟᱣᱟ ᱤᱧ ᱥᱟᱶᱛᱮ ᱦᱮᱞᱢᱮᱴ ᱞᱟᱭᱥᱮᱱᱥ ᱟᱨᱚ ᱜᱟᱹᱲᱤ ᱨᱮᱱᱟᱜ ᱥᱟᱢᱟᱱ ᱠᱚᱧ ᱧᱮᱞᱟ ᱵᱨᱮᱠ ᱠᱚ ᱯᱟᱪᱮᱫ ᱯᱷᱮᱞᱟᱠᱟᱱᱟ ᱥᱮ ᱠᱷᱟᱨᱟᱯᱟᱠᱟᱱᱟ ᱥᱮ ᱦᱟᱣᱟ ᱠᱚᱢᱟᱠᱟᱱᱟ ᱥᱠᱩᱴᱤᱨᱮᱱᱟᱜ ᱭᱟ ᱵᱟᱭᱤᱠ ᱨᱮᱱᱟᱜ ᱡᱟᱦᱟᱜᱮ ᱡᱟᱦᱟᱸᱥᱮᱫ ᱵᱟᱭᱨᱮ ᱥᱮᱱᱚᱜ ᱠᱷᱟᱱᱮᱢ ᱦᱮᱞᱢᱮᱴ ᱞᱟᱭᱥᱮᱱᱥ ᱫᱚ ᱱᱤᱦᱟᱹᱛᱜᱮ ᱡᱟᱨᱩᱨᱤ ᱜᱮᱭᱟ

ᱵᱨᱮᱠ ᱠᱚᱦᱚᱸ ᱵᱤᱪ ᱵᱤᱪ ᱨᱮᱫᱚ ᱧᱮᱞ ᱦᱩᱭᱩᱜ ᱜᱮᱭᱟ ᱟᱨ ᱵᱷᱤᱲ ᱠᱚ ᱴᱨᱟᱯᱷᱤᱠ ᱠᱚ ᱛᱟᱦᱮᱱ ᱠᱷᱟᱱ ᱫᱚ ᱟᱥᱛᱮᱛᱮ ᱪᱟᱞᱟᱜ ᱦᱩᱭᱩᱜᱼᱟ ᱥᱞᱳᱛᱮ ᱟᱨ ᱵᱷᱤᱲ ᱠᱚ ᱵᱟᱝ ᱛᱟᱦᱮᱱ ᱠᱷᱟᱱ ᱫᱚ ᱩᱱᱟᱹᱜ ᱥᱯᱤᱰ ᱛᱮᱦᱚᱸ ᱵᱟᱭ ᱪᱟᱞᱟᱜ ᱦᱩᱭᱩᱜᱼᱟ

ᱞᱤᱢᱤᱴ ᱛᱮ ᱪᱟᱞᱟᱜ ᱦᱩᱭᱩᱜᱼᱟ ᱥᱠᱩᱴᱤ ᱪᱟᱞᱟᱜ ᱪᱟᱞᱟᱜ ᱡᱚᱠᱷᱚᱱ ᱫᱚ ᱥᱤᱜᱽᱱᱮᱞ ᱱᱤᱦᱟᱹᱛ ᱜᱮ ᱧᱮᱞ ᱫᱚᱨᱠᱟᱨ ᱚᱠᱟᱴᱷᱮᱱ ᱥᱤᱜᱽᱱᱮᱞ ᱧᱟᱢᱚᱜ ᱠᱟᱱᱟ ᱥᱮ ᱵᱟᱭ ᱧᱟᱢᱚᱜ ᱠᱟᱱᱟ ᱟᱨ ᱴᱨᱟᱯᱷᱤᱠ ᱠᱚ ᱡᱟᱢ ᱜᱮᱭᱟ ᱥᱮ ᱵᱟᱭ ᱡᱟᱢᱟ ᱚᱱᱟ ᱠᱚᱦᱚᱸ ᱧᱮᱞ ᱫᱚᱨᱠᱟᱨᱜᱮ ᱟᱨᱚ ᱚᱱᱠᱟᱜᱮ ᱡᱟᱦᱟᱸ ᱠᱚᱨᱮ